ᱥᱮᱫᱟᱭ ᱫᱚ ᱦᱚᱲ ᱠᱚ ᱵᱟᱹᱫᱽ ᱠᱟᱹᱢᱤ ᱠᱚ ᱪᱟᱞᱟᱜᱼᱟ ᱵᱟᱹᱫᱽ ᱨᱮᱦᱚᱸ ᱦᱮᱲᱦᱮᱫ ᱥᱮᱨᱮᱧ ᱠᱚᱠᱚ ᱥᱮᱨᱮᱧ ᱜᱮᱭᱟ ᱟᱨ ᱱᱟᱦᱟᱜ ᱦᱚᱸ ᱚᱱᱟ ᱫᱚ ᱢᱮᱱᱟᱜ ᱜᱮᱭᱟ ᱡᱚᱠᱷᱚᱱ ᱵᱟᱹᱫᱽᱨᱮ ᱢᱤᱫ ᱦᱚᱲᱟᱜ ᱦᱮᱲᱦᱮᱫ ᱠᱟᱹᱢᱤ ᱠᱚ ᱪᱟᱵᱟᱭ ᱟᱨ ᱵᱟᱝ ᱨᱚᱦᱚᱭ ᱠᱟᱹᱢᱤ ᱠᱚ ᱪᱟᱵᱟᱭ ᱮᱱᱠᱷᱟᱱ ᱫᱚ ᱩᱱᱠᱩ ᱫᱚᱠᱚ ᱦᱟᱺᱰᱤᱭᱟ ᱠᱚᱣᱟ ᱚᱠᱟ ᱦᱤᱞᱳᱜ ᱠᱚ ᱪᱟᱵᱟᱭᱟ ᱤᱱᱟᱹ ᱦᱤᱞᱳᱜ ᱫᱚ ᱦᱟᱺᱰᱤ ᱠᱚ ᱫᱚᱦᱚ ᱠᱟᱜᱼᱟ ᱟᱨ ᱦᱟᱺᱰᱤ ᱧᱩ ᱠᱟᱛᱮᱫ ᱠᱚ ᱥᱮᱨᱮᱧᱟ ᱥᱮᱫᱟᱭ ᱫᱚ ᱨᱤᱸᱡᱷᱟᱹ ᱠᱟᱨᱟᱢ ᱦᱚᱸᱠᱚ ᱮᱱᱮᱡ ᱜᱮ ᱛᱟᱦᱮᱸᱫ ᱯᱚᱨᱚᱵᱽ ᱯᱩᱱᱟᱹᱭ ᱨᱮ ᱟᱨ ᱱᱮᱛᱟᱨ ᱦᱚᱸ ᱚᱱᱟ ᱫᱚ ᱢᱮᱱᱟᱜ ᱟᱹᱜᱩᱣ ᱟᱠᱟᱫ ᱜᱮᱭᱟ ᱨᱤᱸᱡᱷᱟᱹ ᱠᱟᱨᱟᱢ ᱨᱮᱫᱚ ᱚᱱᱮ ᱠᱚ ᱥᱮᱨᱮᱧ ᱛᱟᱦᱟᱸ ᱨᱮᱛᱟ ᱱᱟᱱᱟ ᱛᱟᱨᱱᱟ ᱛᱟᱦᱟᱸ ᱨᱮᱛᱟ ᱨᱮ ᱚᱱᱮ ᱚᱱᱟ ᱱᱟᱜ ᱯᱨᱚᱛᱷᱚᱢ ᱠᱷᱚᱛ ᱥᱮᱨᱮᱧ ᱫᱚ ᱤᱱᱟᱹ ᱠᱚᱨᱮ ᱱᱮᱛᱟᱨ ᱫᱚ ᱧᱮᱞᱚᱜ ᱠᱟᱱᱟ ᱰᱷᱮᱨ ᱠᱟᱭᱛᱮ ᱵᱟᱹᱫᱽ ᱦᱮᱲᱦᱮᱫ ᱢᱩᱪᱟᱹᱫ ᱠᱚᱨᱮ ᱦᱚᱸ ᱞᱟᱜᱽᱬᱮ ᱠᱚ ᱥᱮᱨᱮᱧᱟ ᱥᱮᱨᱮᱧ ᱫᱚ ᱚᱱᱮ ᱡᱟᱦᱟᱸᱭ ᱜᱮ ᱡᱟᱦᱟᱸᱭ ᱩᱭᱦᱟᱹᱨ ᱠᱮᱫ ᱚᱱᱮ ᱚᱱᱠᱟᱱᱟᱜ ᱜᱮ ᱟᱫᱚ ᱰᱷᱮᱨ ᱱᱚᱛᱮ ᱫᱚᱠᱚ ᱥᱮᱨᱮᱧᱟ ᱞᱟᱜᱽᱬᱮ ᱥᱮᱨᱮᱧ ᱜᱮ ᱥᱮᱨᱮᱧ ᱠᱚᱫᱚ ᱚᱱᱮ ᱰᱷᱤᱠᱤᱭᱟᱹ ᱵᱩᱨᱩ ᱪᱮᱛᱟᱱ ᱨᱮ ᱚᱠᱚᱭ ᱵᱟᱱᱟᱢᱮ ᱨᱩᱭᱟ ᱚᱠᱚᱭ ᱵᱟᱱᱟᱢᱮ ᱨᱩᱭᱟ ᱫᱟᱫᱟ ᱱᱟᱥᱮ ᱱᱟᱥᱮ ᱜᱤᱧ ᱟᱸᱡᱚᱢ ᱚᱱᱮ ᱚᱱᱠᱟᱱᱟᱜ ᱥᱮᱨᱮᱧ ᱠᱚᱦᱚᱸ ᱠᱚ ᱥᱮᱨᱮᱧ ᱜᱮᱭᱟ ᱟᱭᱢᱟ ᱟᱹᱰᱤ ᱞᱮᱠᱟᱱ ᱥᱮᱨᱮᱧ ᱢᱮᱱᱟᱜ ᱜᱮᱭᱟ ᱥᱚᱦᱨᱟᱭ ᱯᱚᱨᱚᱵᱽ ᱨᱮ ᱥᱚᱦᱨᱟᱭ ᱠᱚ ᱥᱮᱨᱮᱧᱟ ᱟᱨ ᱯᱚᱨᱚᱵᱽ ᱯᱩᱱᱟᱹᱭ ᱨᱮᱦᱚᱸ ᱡᱷᱚᱛᱚ ᱞᱮᱠᱟᱱᱟᱜ ᱥᱮᱨᱮᱧ ᱜᱮᱠᱚ ᱥᱮᱨᱮᱧᱟ